ᱦᱮᱸᱫᱟ ᱦᱳ ᱤᱧ ᱱᱚᱣᱟ ᱨᱮᱥᱴᱩᱨᱮᱱᱴ ᱨᱮ ᱢᱮᱨᱚᱢ ᱡᱤᱞ ᱥᱟᱞᱟᱜ ᱫᱟᱠᱟᱧ ᱡᱚᱢᱟ ᱢᱮᱱᱛᱮᱫ ᱤᱧ ᱚᱰᱟᱨ ᱯᱮ ᱛᱟᱦᱮᱸᱫ ᱢᱮᱛᱟᱜ ᱯᱮ ᱛᱟᱦᱮᱸᱫ ᱤᱧ ᱢᱮᱱᱠᱷᱟᱱ ᱟᱯᱮ ᱫᱚ ᱥᱤᱢ ᱡᱤᱞ ᱜᱮᱯᱮ ᱩᱛᱩ ᱠᱟᱜᱼᱟ ᱟᱫᱚ ᱱᱤᱛᱳᱜ ᱤᱧ ᱢᱮᱨᱚᱢ ᱡᱤᱞ ᱡᱚᱢ ᱥᱟᱹᱱᱟᱹᱧ ᱠᱟᱱᱟ ᱢᱮᱱᱛᱮᱫ ᱮᱱᱟᱱ ᱨᱮᱧ ᱢᱮᱛᱟᱫ ᱯᱮ ᱛᱟᱦᱮᱸᱫ ᱟᱫᱚ ᱜᱚᱢᱠᱮ ᱟᱢ ᱪᱮᱫᱟᱜ ᱢᱮᱨᱚᱢ ᱡᱤᱞ ᱵᱟᱢ ᱤᱥᱤᱱ ᱞᱮᱜᱼᱟ ᱟᱫᱚ ᱟᱨ ᱱᱚᱜᱼᱚᱸᱭ ᱟᱨ ᱚᱱᱟ ᱥᱟᱶᱛᱮ ᱡᱟᱦᱟᱸ ᱥᱚᱵᱽᱡᱤ ᱠᱚ ᱯᱚᱴᱚᱞ ᱠᱩᱫᱽᱨᱤ ᱠᱚ ᱢᱟᱱᱮ ᱢᱚᱡᱽ ᱥᱟᱹᱦᱤᱧᱛᱮ ᱤᱥᱤᱱ ᱢᱮᱛᱟᱫ ᱯᱮ ᱠᱚᱢ ᱜᱮ ᱥᱩᱱᱩᱢ ᱫᱚ ᱮᱢ ᱯᱮ ᱢᱮᱱᱛᱮᱫ ᱞᱮᱠᱟᱱᱟᱜ ᱠᱟᱛᱷᱟᱧ ᱢᱮᱛᱟᱫ ᱯᱮ ᱛᱟᱦᱮᱸᱫ ᱱᱚᱣᱟ ᱦᱚᱸ ᱩᱱᱟᱹᱜ ᱢᱚᱡᱽᱛᱮ ᱵᱟᱯᱮ ᱤᱥᱤᱱ ᱵᱟᱥᱟᱝ ᱠᱟᱫ ᱫᱚ ᱟᱫᱚ ᱱᱤᱛᱚᱜ ᱫᱚ ᱤᱧ ᱫᱚ ᱱᱤᱛᱳᱜ ᱫᱟᱠᱟ ᱡᱚᱢ ᱞᱟᱹᱜᱤᱫ ᱤᱧ ᱢᱟᱱᱮ ᱤᱧ ᱫᱚ ᱦᱟᱯᱛᱟ ᱨᱮ ᱢᱤᱫ ᱫᱤᱱ ᱫᱚ ᱱᱚᱣᱟ ᱢᱮᱨᱚᱢ ᱡᱤᱞ ᱫᱚᱧ ᱡᱚᱢ ᱜᱮᱭᱟ ᱚᱱᱟ ᱞᱟᱹᱜᱤᱫᱛᱮᱧ ᱢᱮᱛᱟᱫ ᱯᱮ ᱛᱟᱦᱮᱸᱫ ᱡᱮ ᱤᱧ ᱫᱚ ᱛᱮᱦᱮᱧ ᱫᱚ ᱱᱚᱣᱟ ᱨᱮᱥᱴᱩᱨᱮᱱᱴ ᱨᱮ ᱢᱮᱨᱚᱢ ᱡᱤᱞ ᱜᱮ ᱤᱥᱤᱱᱟᱜ ᱤᱥᱤᱱ ᱠᱟᱜ ᱯᱮ ᱢᱮᱱᱛᱮᱫ ᱟᱫᱚ ᱪᱮᱫ ᱤᱭᱟᱹᱛᱮ ᱱᱚᱣᱟ ᱢᱮᱨᱚᱢ ᱡᱤᱞ ᱵᱟᱯᱮ ᱤᱥᱤᱱ ᱞᱮᱫ ᱛᱟᱦᱮᱸᱫ ᱚᱱᱟ ᱢᱮᱨᱚᱢ ᱡᱤᱞ ᱥᱟᱞᱟᱜ ᱜᱮ ᱫᱟᱠᱟᱧ ᱡᱚᱢ ᱞᱮᱠᱷᱟᱱ ᱦᱚᱲᱢᱚ ᱡᱤᱣᱤ ᱨᱮ ᱵᱮᱥᱤᱧ ᱵᱩᱡᱷᱟᱹᱣᱟ ᱟᱨ ᱥᱤᱢ ᱡᱤᱞ ᱫᱚ ᱫᱤᱱᱟᱹᱢ ᱫᱷᱟᱨᱟᱜᱮᱧ ᱡᱚᱢᱮᱜᱼᱟ ᱟᱫᱚ ᱚᱱᱟᱛᱮᱧ ᱢᱮᱛᱟ ᱯᱮ ᱠᱟᱱᱟ ᱟᱨ ᱱᱤᱛᱳᱜ ᱪᱚ ᱢᱟ ᱱᱤᱛᱳᱜ ᱞᱚᱜᱚᱱ ᱫᱷᱟᱨᱟ ᱢᱮᱨᱚᱢ ᱡᱤᱞ ᱵᱮᱵᱚᱥᱛᱷᱟ ᱟᱹᱧ ᱯᱮ ᱵᱮᱵᱚᱥᱛᱷᱟᱭ ᱯᱮ ᱟᱨ ᱩᱛᱩ ᱠᱚ ᱡᱟᱹᱥᱛᱤ ᱟᱞᱚ ᱯᱮ ᱥᱟᱥᱟᱝ ᱟᱜᱼᱟ ᱵᱩᱞᱩᱝ ᱦᱚᱸ ᱡᱟᱹᱥᱛᱤ ᱟᱞᱚ ᱯᱮ ᱵᱩᱞᱩᱝ ᱟᱜᱼᱟ ᱥᱩᱱᱩᱢ ᱦᱚᱸ ᱠᱚᱢ ᱫᱷᱟᱨᱟᱜᱮ ᱥᱩᱱᱩᱢᱟᱜ ᱯᱮ ᱚᱱᱠᱟᱱ ᱚᱱᱟ ᱚᱱᱠᱟᱱ ᱥᱚᱵᱽᱡᱤ ᱜᱮ ᱩᱛᱩ ᱜᱮ ᱛᱮᱭᱟᱨ ᱯᱮ ᱟᱨ ᱢᱟ ᱱᱚᱜᱼᱚᱸᱭ ᱤᱭᱟᱹ ᱤᱧ ᱵᱟᱠᱷᱟᱱᱟᱹᱧ ᱛᱟᱺᱜᱤ ᱠᱟᱯᱮᱭᱟ ᱱᱟᱦᱟᱜ ᱱᱤᱛᱳᱜ ᱡᱟᱦᱟᱱᱟᱜ ᱪᱮᱫ ᱦᱚᱸ ᱵᱟᱹᱧ ᱡᱚᱢ ᱦᱟᱛᱟᱲᱟᱜᱼᱱᱟ ᱟᱨ ᱱᱚᱝᱠᱟ ᱪᱮᱫᱟᱜ ᱥᱮ ᱢᱟᱱᱮ ᱠᱚᱢ ᱥᱟᱥᱟᱝ ᱢᱚᱥᱞᱟ ᱵᱩᱞᱩᱝ ᱛᱮ ᱨᱮᱭᱟᱜ ᱡᱩᱫᱤ ᱫᱟᱠᱟ ᱩᱛᱩᱢ ᱡᱚᱢᱟ ᱮᱱᱠᱷᱟᱱ ᱚᱱᱟ ᱫᱚ ᱦᱚᱲᱢᱚ ᱡᱤᱣᱤ ᱡᱟᱹᱛᱤ ᱨᱮ ᱵᱮᱥ ᱛᱟᱦᱮᱱᱟᱢ ᱱᱟᱯᱟᱭ ᱛᱟᱦᱮᱱᱟᱢ ᱚᱱᱟᱛᱮ ᱤᱧ ᱫᱚ ᱱᱚᱝᱠᱟ ᱟᱞᱮ ᱚᱲᱟᱜ ᱠᱚᱨᱮᱜ ᱦᱚᱸ ᱠᱚᱢ ᱜᱮ ᱥᱩᱱᱩᱢ ᱥᱟᱥᱟᱝ ᱢᱚᱥᱞᱟ ᱠᱚᱢ ᱜᱮ ᱛᱟᱦᱮᱱᱟᱢ ᱟᱨ ᱱᱚᱝᱠᱟ ᱥᱩᱱᱩᱢ ᱦᱚᱸ ᱠᱚᱢ ᱜᱮ ᱛᱟᱦᱮᱱᱢᱟ ᱚᱱᱠᱟᱱ ᱩᱛᱩ ᱫᱟᱠᱟ ᱜᱮ ᱚᱱᱠᱟᱱ ᱩᱛᱩ ᱜᱮ ᱚᱱᱠᱟᱱ ᱥᱚᱲᱮ ᱜᱮ ᱚᱱᱠᱟᱱᱟᱜ ᱥᱚᱲᱮᱜᱮᱧ ᱠᱩᱥᱤᱭᱟᱜᱼᱟ ᱟᱨ ᱢᱟ ᱱᱚᱜᱼᱚᱸᱭ ᱤᱧ ᱮᱱᱟᱱ ᱨᱮ ᱚᱱᱟ ᱯᱩᱭᱥᱟᱹᱧ ᱦᱚᱧ ᱮᱢᱟᱜ ᱯᱮ ᱛᱟᱦᱮᱸᱫ ᱮᱰᱵᱷᱟᱱᱥ ᱠᱚᱹᱧ ᱮᱢᱟᱫ ᱯᱮ ᱛᱟᱦᱮᱸᱫ ᱡᱮ ᱱᱚᱣᱟ ᱨᱮᱥᱴᱩᱨᱮᱱᱴ ᱨᱮ ᱛᱮᱦᱮᱧ ᱫᱚ ᱤᱧ ᱫᱚ ᱢᱮᱨᱚᱢ ᱡᱤᱞ ᱥᱟᱞᱟᱜ ᱜᱮ ᱫᱟᱠᱟᱧ ᱡᱚᱢᱟᱧ ᱢᱮᱱᱛᱮᱜ ᱱᱟᱦᱟᱜ ᱟᱫᱚ ᱢᱟ ᱛᱮᱦᱮᱧ ᱱᱚᱜᱼᱚᱸᱭ ᱵᱟᱨ ᱜᱷᱚᱱᱴᱟ ᱜᱟᱱ ᱥᱚᱢᱚᱭᱤᱧ ᱮᱢᱟ ᱯᱮ ᱠᱟᱱᱟ ᱤᱧ ᱫᱚ ᱢᱮᱨᱚᱢ ᱡᱤᱞ ᱜᱮ ᱟᱹᱜᱩᱭᱟᱹᱧ ᱯᱮ ᱤᱧ ᱫᱚ ᱟᱨ ᱥᱚᱵᱽᱡᱤ ᱠᱚ ᱫᱚᱦᱲᱟᱛᱮ ᱵᱮᱱᱟᱣ ᱟᱹᱨᱩᱭ ᱯᱮ ᱟᱨ ᱤᱱᱟᱹ ᱯᱚᱨᱮ ᱫᱟᱠᱟᱧ ᱡᱚᱢᱟ